ᱤᱧ ᱫᱚ ᱥᱟᱹᱜᱷᱟᱹᱲᱤᱭᱟᱹ ᱠᱚ ᱥᱟᱶᱛᱮ ᱡᱳᱜᱟᱡᱳᱜ ᱟᱠᱟᱫᱟ ᱟᱨ ᱜᱟᱯᱟᱞᱢᱟᱨᱟᱣ ᱵᱟᱵᱚᱫ ᱨᱮᱦᱚᱸ ᱢᱤᱫ ᱵᱟᱨ ᱠᱟᱛᱷᱟᱧ ᱞᱟᱹᱭ ᱫᱟᱲᱮᱭᱟᱜ ᱜᱮᱭᱟ ᱩᱱᱠᱩ ᱴᱷᱮᱱ ᱠᱷᱚᱱ ᱡᱟᱦᱟᱸᱧ ᱪᱮᱫ ᱟᱠᱟᱫᱟ ᱚᱱᱟ ᱫᱚ ᱦᱩᱭᱩᱜ ᱠᱟᱱᱟ ᱡᱟᱦᱟᱸ ᱴᱷᱟᱶ ᱵᱟᱵᱚᱛ ᱨᱮᱧ ᱠᱩᱞᱤ ᱞᱮᱫ ᱠᱚᱣᱟ ᱚᱱᱟ ᱢᱚᱡᱽ ᱛᱮᱠᱚ ᱞᱟᱹᱭ ᱟᱠᱟᱫᱤᱧᱟ ᱟᱨ ᱡᱟᱦᱟᱸ ᱠᱟᱹᱣᱰᱤ ᱥᱮ ᱯᱚᱭᱥᱟ ᱚᱱᱟ ᱴᱷᱟᱶ ᱧᱮᱞ ᱞᱟᱹᱜᱤᱫ ᱛᱮ ᱪᱟᱞᱟᱜ ᱞᱟᱹᱜᱤᱫ ᱛᱮᱠᱚ ᱞᱟᱹᱭ ᱟᱠᱟᱫᱟ ᱚᱱᱟ ᱫᱚ ᱟᱭᱢᱟ ᱰᱷᱮᱨ ᱜᱮᱭᱟ ᱡᱟᱦᱟᱸ ᱫᱚ ᱤᱧ ᱮᱸᱲᱮᱧ ᱞᱮᱠᱟ ᱜᱮᱫ ᱠᱚ ᱢᱚᱱ ᱢᱩᱨᱩᱠ ᱞᱮᱫᱟ ᱢᱮᱱᱠᱷᱟᱱ ᱩᱱᱠᱩ ᱫᱚ ᱤᱧ ᱵᱟᱠᱚ ᱮᱸᱲᱮ ᱫᱟᱲᱮ ᱠᱟᱣᱫᱤᱧᱟ ᱟᱫᱚ ᱚᱱᱟ ᱦᱚᱛᱮᱫ ᱛᱮ ᱨᱚᱲ ᱟᱨ ᱜᱟᱞᱢᱟᱨᱟᱣ ᱦᱩᱭᱩᱜᱼᱟ ᱵᱩᱡ ᱥᱩᱡ ᱟᱨ ᱠᱮᱴᱮᱡᱽ ᱢᱟᱪᱷᱟ ᱛᱮ ᱡᱟᱛᱮ ᱚᱱᱟ ᱵᱟᱠᱚ ᱮᱸᱲᱮ ᱫᱟᱲᱮᱭᱟᱹᱧ ᱚᱱᱠᱟ ᱞᱮᱠᱟ ᱠᱟᱛᱮᱫ ᱩᱱᱠᱩ ᱥᱟᱶᱛᱮ ᱜᱟᱞᱢᱟᱨᱟᱣ ᱦᱩᱭᱩᱜᱼᱟ ᱴᱷᱟᱶ ᱫᱚ ᱟᱹᱰᱤ ᱢᱚᱡᱽ ᱜᱮᱭᱟ ᱟᱨ ᱧᱮᱞ ᱡᱚᱝ ᱛᱮᱦᱚᱸ ᱟᱹᱰᱤ ᱴᱷᱤᱠ ᱜᱮᱭᱟ ᱢᱮᱱᱛᱮ ᱢᱚᱱᱮᱭᱮᱫᱟ ᱡᱟᱦᱟᱸ ᱫᱚ ᱟᱹᱰᱤ ᱢᱟᱨᱮ ᱢᱟᱨᱮ ᱠᱟᱛᱷᱟ ᱟᱨ ᱥᱳᱢᱳᱭ ᱥᱟᱶᱛᱮ ᱚᱱᱟ ᱡᱟᱭᱜᱟ ᱫᱚ ᱡᱚᱲᱟᱣ ᱢᱮᱱᱟᱜᱼᱟ ᱚᱱᱟ ᱡᱟᱭᱜᱟ ᱥᱚᱝᱜᱮᱸ ᱛᱮ ᱟᱭᱢᱟ ᱠᱟᱹᱦᱟᱱᱤ ᱩᱱᱥᱳᱢᱳᱭ ᱨᱮᱱᱟᱜ ᱡᱚᱲᱟᱣ ᱢᱮᱱᱟᱜᱼᱟ ᱚᱱᱟ ᱦᱤᱥᱟᱹᱵ ᱛᱮ ᱚᱱᱟ ᱡᱟᱭᱜᱟ ᱫᱚ ᱟᱹᱰᱤ ᱢᱚᱡᱽ ᱜᱮ ᱟᱨ ᱟᱹᱰᱤ ᱵᱷᱟᱜᱤ ᱡᱟᱭᱜᱟ ᱠᱟᱱ ᱜᱮᱭᱟ